ᱥᱮᱫᱟᱭ ᱦᱟᱯᱲᱟᱢ ᱠᱚ ᱵᱤᱨᱼᱵᱩᱨᱩ ᱢᱟᱜ ᱯᱷᱟᱫᱟ ᱠᱟᱛᱮᱫ ᱡᱟᱦᱟᱸ ᱵᱟᱹᱫᱽ ᱵᱟᱹᱭᱦᱟᱹᱲ ᱠᱚ ᱵᱮᱱᱟᱣᱟᱫ ᱵᱚᱱᱟ ᱟᱨ ᱚᱱᱟ ᱵᱟᱹᱫᱽ ᱵᱟᱹᱭᱦᱟᱹᱲ ᱵᱮᱱᱟᱣ ᱠᱟᱛᱮᱫ ᱟᱹᱰᱤ ᱫᱤᱱᱜᱮ ᱪᱟᱥ ᱠᱟᱛᱮᱫ ᱠᱚ ᱟᱹᱯᱟᱹᱥᱩᱞ ᱦᱮᱡ ᱟᱹᱜᱩ ᱟᱠᱟᱱᱟ ᱟᱨ ᱟᱵᱚᱨᱮᱱ ᱦᱟᱯᱲᱟᱢ ᱠᱚ ᱩᱱ ᱚᱠᱛᱚ ᱫᱚ ᱯᱟᱲᱦᱟᱣ ᱨᱮᱭᱟᱜ ᱜᱮ ᱵᱟᱝᱠᱚ ᱵᱟᱲᱟᱭ ᱛᱟᱦᱮᱸᱫ ᱚᱱᱟ ᱞᱮᱠᱟᱛᱮ ᱠᱷᱟᱹᱞᱤ ᱡᱟᱦᱟᱸ ᱛᱤᱱᱟᱹᱜ ᱜᱮ ᱵᱟᱹᱫᱽ ᱵᱟᱹᱭᱦᱟᱹᱲ ᱠᱚ ᱢᱟᱜ ᱯᱷᱟᱫᱟ ᱟᱠᱟᱫ ᱵᱤᱨᱼᱵᱩᱨᱩ ᱠᱷᱚᱱ ᱚᱱᱟᱨᱮ ᱡᱟᱦᱟᱱᱟᱜ ᱚᱞ ᱛᱚᱞ ᱠᱟᱛᱮᱫ ᱵᱟᱝ ᱛᱟᱦᱮᱸ ᱠᱟᱱ ᱛᱟᱠᱚᱣᱟ ᱟᱫᱚ ᱦᱟᱸᱜ ᱮᱴᱟᱜ ᱡᱟᱹᱛ ᱠᱚ ᱱᱚᱣᱟᱨᱮ ᱩᱱᱠᱩ ᱢᱟ ᱥᱮᱭᱟᱱ ᱜᱮᱭᱟ ᱠᱚ ᱩᱱᱠᱩ ᱢᱟ ᱠᱟᱜᱚᱡᱽ ᱠᱚᱞᱚᱢ ᱟᱛᱮᱫ ᱜᱮ ᱟᱠᱚ ᱢᱟᱱᱮ ᱡᱚᱵᱚᱨ ᱠᱚ ᱮᱲᱮᱭᱮᱫ ᱵᱚᱱᱟ ᱟᱨ ᱩᱱᱠᱩ ᱚᱱᱟᱨᱮ ᱟᱠᱚ ᱠᱚ ᱨᱟᱠᱟᱵᱮᱜᱼᱟ ᱚᱱᱟᱛᱮ ᱱᱩᱠᱩ ᱢᱟᱱᱮ ᱟᱨ ᱟᱵᱚ ᱪᱮᱛᱟᱱ ᱨᱮ ᱟᱹᱰᱤᱜᱟᱱ ᱵᱟᱹᱲᱤᱡ ᱮᱸᱴᱠᱮᱴᱚᱬᱮ ᱵᱚᱞᱚ ᱦᱤᱡᱩᱜ ᱠᱟᱱᱟ ᱫᱤᱠᱩ ᱠᱚ ᱟᱵᱚ ᱥᱟᱱᱛᱟᱲ ᱦᱚᱲᱠᱚ ᱮᱬᱮ ᱟᱹᱜᱩᱭᱮᱫ ᱵᱚᱱᱟ ᱚᱱᱟ ᱞᱮᱠᱟᱛᱮ ᱱᱤᱛᱚᱜ ᱟᱜ ᱡᱩᱜᱽ ᱨᱮ ᱡᱟᱦᱟᱸ ᱫᱚ ᱟᱵᱚᱨᱮᱱ ᱦᱚᱲ ᱠᱚᱦᱚᱸ ᱵᱟᱹᱭ ᱵᱟᱹᱭᱛᱮ ᱚᱞᱚᱜ ᱯᱟᱲᱦᱟᱜ ᱠᱚ ᱪᱮᱫ ᱤᱫᱤ ᱠᱮᱫ ᱠᱷᱟᱱ ᱛᱟᱭᱚᱢᱛᱮ ᱱᱤᱛᱚᱜ ᱚᱱᱟᱨᱮ ᱦᱚᱸᱠ ᱨᱮ ᱞᱟᱲᱦᱟᱹᱭ ᱞᱟᱹᱜᱤᱫᱛᱮ ᱡᱟᱦᱟᱸ ᱫᱚ ᱟᱵᱚᱨᱮᱱ ᱦᱟᱯᱲᱟᱢ ᱠᱚ ᱢᱟᱜ ᱯᱷᱟᱫᱟ ᱟᱠᱟᱫᱟ ᱟᱨ ᱚᱱᱟᱨᱮ ᱥᱮᱫᱟᱭ ᱠᱷᱚᱱ ᱠᱚ ᱨᱩᱠᱷᱤᱭᱟᱹ ᱟᱹᱜᱩ ᱠᱟᱜᱼᱟ ᱚᱱᱟᱨᱮ ᱵᱟᱧᱪᱟᱣ ᱞᱟᱹᱜᱤᱫᱛᱮ ᱱᱤᱛᱚᱜ ᱫᱚ ᱠᱳᱴ ᱠᱟᱹᱪᱷᱟᱹᱨᱤ ᱠᱷᱚᱱ ᱦᱚᱸ ᱟᱨ ᱟᱹᱛᱩ ᱨᱮ ᱜᱨᱟᱢ ᱥᱚᱵᱷᱟ ᱠᱟᱛᱮᱫ ᱚᱱᱟ ᱠᱚ ᱵᱟᱧᱪᱟᱣ ᱫᱟᱲᱮᱭᱟᱜ ᱠᱟᱱᱟ ᱟᱨ ᱱᱤᱛᱚᱜ ᱫᱚ ᱱᱩᱠᱩ ᱮᱴᱟᱜ ᱡᱟᱹᱛ ᱠᱚᱦᱚᱸ ᱟᱵᱚ ᱴᱷᱮᱡ ᱵᱟᱠᱚ ᱞᱟᱲᱟᱣ ᱫᱟᱲᱮᱭᱟᱜ ᱠᱟᱱᱟ ᱡᱟᱦᱟᱸ ᱞᱮᱠᱟ ᱦᱮᱸ ᱟᱠᱚ ᱠᱩᱥᱤ ᱠᱚ ᱨᱮᱡ ᱤᱫᱤᱭᱮᱫ ᱵᱚᱱ ᱛᱟᱦᱮᱱ ᱩᱱᱟᱹᱜ ᱫᱤᱱ ᱫᱚ ᱱᱤᱛᱚᱜ ᱫᱚ ᱵᱟᱹᱭ ᱵᱟᱹᱭᱛᱮ ᱚᱱᱟ ᱠᱚᱫᱚ ᱪᱟᱵᱟ ᱤᱫᱤᱜ ᱠᱟᱱᱟ ᱱᱚᱣᱟᱨᱮ ᱯᱨᱚᱛᱷᱚᱢᱚᱛᱚ ᱫᱚ ᱟᱹᱛᱩ ᱜᱟᱣᱞᱟ ᱠᱚ ᱥᱟᱞᱟᱜ ᱢᱟᱹᱡᱷᱤ ᱢᱟᱯᱟᱡᱷᱤ ᱠᱚ ᱥᱟᱞᱟᱜ ᱜᱮ ᱜᱨᱟᱢ ᱥᱚᱵᱷᱟ ᱠᱟᱛᱮᱫ ᱯᱟᱥ ᱦᱩᱭᱩᱜᱼᱟ ᱜᱳᱴᱟ ᱦᱩᱭᱩᱜᱼᱟ ᱡᱮ ᱱᱚᱣᱟ ᱡᱟᱭᱜᱟ ᱠᱚᱫᱚ ᱯᱷᱟᱨᱱᱟᱯᱷᱟᱨᱱᱟ ᱠᱚᱣᱟᱜ ᱠᱟᱱᱟ ᱟᱨ ᱱᱤᱛᱚᱜ ᱫᱚ ᱡᱚᱛᱚ ᱦᱚᱲᱟᱜ ᱠᱟᱜᱚᱡᱽ ᱠᱚᱞᱚᱢ ᱤᱫᱤᱭ ᱠᱟᱱᱟ ᱡᱚᱛᱚ ᱦᱚᱲᱟᱜ ᱡᱚᱢᱤ ᱡᱟᱭᱜᱟ ᱜᱮ ᱠᱟᱜᱚᱡᱽ ᱥᱮ ᱵᱮᱱᱟᱣ ᱟᱠᱟᱱᱟ ᱱᱤᱛᱚᱜ ᱫᱚ ᱡᱚᱛᱚᱦᱚᱲ ᱟᱠᱚᱣᱟᱜ ᱦᱚᱸᱠ ᱚᱫᱷᱤᱠᱟᱨ ᱠᱚ ᱴᱷᱤᱠᱟᱹ ᱠᱟᱜᱼᱟ ᱟᱨ ᱱᱤᱛ ᱫᱚ ᱮᱴᱟᱜ ᱡᱟᱹᱛ ᱴᱷᱮᱱ ᱦᱚᱸ ᱥᱮ ᱟᱯᱚᱥ ᱨᱮᱱ ᱴᱷᱮᱱ ᱦᱚᱸ ᱨᱮᱡᱼᱨᱮᱯᱮᱡ ᱫᱚ ᱵᱟᱝ ᱦᱩᱭᱩᱜᱼᱟ ᱡᱟᱦᱟᱸ ᱞᱮᱠᱟᱛᱮ ᱦᱚᱸᱠ ᱥᱮ ᱚᱫᱷᱤᱠᱟᱨ ᱢᱮᱱᱟᱜ ᱛᱟᱠᱚᱣᱟ ᱥᱟᱢᱟᱱ ᱩᱱᱤ ᱥᱟᱜ ᱚᱱᱠᱟᱜᱮ ᱡᱚᱛᱚᱦᱚᱲ ᱦᱟᱹᱯᱟᱹᱴᱤᱧ ᱠᱟᱛᱮᱫ ᱢᱮᱱᱟᱜ ᱵᱚᱱᱟ ᱟᱨ ᱵᱚᱱ ᱛᱟᱦᱮᱸ ᱟᱹᱜᱩ ᱟᱠᱟᱱᱟ ᱟᱨᱵᱚᱱ ᱛᱟᱦᱮᱱ ᱜᱮᱭᱟ ᱦᱟᱯᱮᱱ ᱫᱤᱱ ᱦᱚᱸ ᱚᱱᱠᱟᱜᱮ